ᱦᱮᱞᱳ ᱦᱮᱸ ᱤᱧ ᱞᱟᱹ ᱮᱫᱟᱹᱧ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱹᱰᱤ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱟᱪᱪᱷᱟ ᱦᱮᱸ ᱦᱮᱸ ᱱᱚᱣᱟ ᱞᱟᱦᱟ ᱫᱚ ᱚᱠᱟᱨᱮᱢ ᱪᱟᱞᱟᱜ ᱛᱟᱦᱮᱸᱫ ᱱᱚᱣᱟ ᱞᱟᱦᱟ ᱫᱚ ᱦᱮᱸ ᱦᱮᱸ ᱦᱮᱸ ᱟᱨᱚ ᱟᱢᱨᱮᱱ ᱡᱚᱴᱟᱣ ᱠᱚ ᱢᱮᱱᱟᱜ ᱠᱚ ᱠᱷᱟᱱ ᱦᱮᱸ ᱟᱨᱚ ᱱᱚᱝᱠᱟ ᱜᱮ ᱡᱩᱫᱤ ᱜᱟᱛᱮ ᱠᱚ ᱢᱮᱱᱟᱜ ᱠᱚᱛᱟᱢ ᱠᱷᱟᱱ ᱟᱨᱚ ᱠᱩᱞ ᱠᱚᱢᱮ ᱤᱧ ᱦᱚᱸ ᱟᱹᱰᱤ ᱵᱷᱟᱹᱜᱤᱧ ᱵᱩᱡ ᱮᱫᱟ ᱱᱩᱱᱟᱹᱜ ᱥᱟᱨᱦᱟᱣᱮᱢ ᱮᱢᱟᱫᱤᱧᱟᱹ ᱦᱮᱸ ᱦᱮᱸ ᱚ ᱦᱮᱸᱛᱚ ᱦᱮᱸ ᱦᱮᱸ ᱦᱮᱸ ᱦᱮᱸ ᱦᱮᱸ ᱦᱳᱭ ᱦᱮᱸ ᱦᱳᱭ ᱞᱟᱹᱭᱟᱠᱚ ᱢᱮ ᱱᱚᱣᱟ ᱧᱩᱛᱩᱢ ᱴᱮᱞᱟᱨ ᱨᱤᱧ ᱠᱚᱨᱟᱣ ᱟᱠᱟᱫᱟ ᱵᱳᱢᱵᱳ ᱤᱭᱟᱹ ᱦᱮᱸ ᱚᱱᱟ ᱴᱮᱞᱟᱨ ᱨᱮ ᱦᱮᱸ ᱦᱮᱸ ᱦᱮᱸ ᱦᱮᱡ ᱫᱟᱲᱮᱭᱟᱜᱼᱟ ᱯᱮ ᱦᱮ ᱟᱹᱰᱤ ᱟᱭᱢᱟ ᱥᱟᱨᱦᱟᱣ ᱛᱟᱦᱞᱮ ᱟᱢᱟᱜ ᱩᱯᱨᱩᱢ ᱫᱚ ᱚ ᱟᱪᱪᱷᱟ ᱦᱮᱸ ᱦᱮᱸ ᱦᱮᱸ ᱟᱪᱪᱷᱟ ᱴᱷᱤᱠᱜᱮᱭᱟ ᱛᱟᱦᱚᱞᱮ ᱡᱚᱦᱟᱨ ᱜᱮ